ᱦᱟᱺᱰᱤ ᱯᱟᱹᱣᱟᱹ ᱠᱚ ᱧᱩ ᱞᱮᱠᱷᱟᱱ ᱟᱭᱢᱟ ᱨᱚᱠᱨᱚᱢ ᱨᱳᱜᱽ ᱵᱮᱢᱟᱨ ᱠᱚ ᱦᱤᱡᱩᱜᱼᱟ ᱡᱟᱦᱟᱸᱞᱮᱠᱟ ᱠᱤ ᱟᱵᱚ ᱴᱤ ᱵᱤ ᱠᱚ ᱠᱮᱱᱥᱟᱨ ᱠᱚ ᱟᱨ ᱫᱟᱜ ᱠᱚ ᱤᱭᱟᱹ ᱢᱟᱭᱟᱢ ᱠᱚ ᱫᱟᱜ ᱪᱟᱵᱟᱜᱼᱟ ᱱᱟᱜ ᱛᱟᱵᱚᱱ ᱟᱨ ᱱᱚᱝᱠᱟ ᱠᱚᱲᱟ ᱦᱚᱲ ᱠᱚ ᱦᱟᱲᱟᱢ ᱪᱟᱵᱟᱜ ᱟᱠᱚ ᱦᱟᱺᱰᱤ ᱯᱟᱹᱣᱨᱟᱹ ᱧᱩ ᱞᱮᱠᱷᱟᱱ ᱟᱹᱰᱤ ᱰᱷᱮᱨ ᱠᱷᱚᱛᱤ ᱦᱩᱭᱩᱜᱼᱟ ᱛᱟᱵᱚᱱ ᱟᱨ ᱦᱟᱺᱰᱤ ᱯᱟᱹᱨᱣᱟᱹ ᱫᱚ ᱡᱟᱦᱟᱸᱭ ᱜᱮ ᱟᱞᱚ ᱵᱚᱱ ᱧᱩᱭ ᱢᱟᱵᱚᱱ ᱵᱮᱥ ᱛᱟᱦᱮᱸ ᱥᱟᱱᱟᱵᱚᱱ ᱠᱷᱟᱱ ᱫᱚ ᱦᱟᱺᱰᱤ ᱯᱟᱹᱣᱨᱟᱹ ᱵᱚᱱ ᱵᱟᱹᱜᱤᱭᱟ ᱴᱤ ᱵᱤ ᱞᱮᱠᱟᱱ ᱵᱮᱢᱟᱨ ᱠᱚ ᱦᱩᱭᱩᱜᱼᱟ ᱱᱟᱜ ᱛᱟᱵᱚᱱ ᱟᱨ ᱱᱚᱝᱠᱟ ᱵᱮᱢᱟᱨ ᱦᱩᱭᱩᱜ ᱟᱫᱚ ᱚᱱᱟ ᱞᱟᱹᱜᱤᱫ ᱛᱮ ᱨᱟᱱ ᱠᱤᱨᱤᱧ ᱵᱟᱠᱷᱨᱟ ᱛᱮ ᱟᱵᱚᱣᱟᱜ ᱴᱟᱠᱟ ᱯᱩᱚᱥᱟ ᱦᱚᱸ ᱵᱟᱭ ᱠᱩᱲᱟᱹᱜᱼᱟ ᱟᱨ ᱞᱟᱥᱴ ᱴᱟᱭᱤᱢ ᱨᱮᱫᱚ ᱦᱚᱲ ᱫᱚ ᱵᱟᱵᱚᱱ ᱦᱟᱸᱜ ᱵᱚᱱ ᱵᱟᱧᱪᱟᱜᱼᱟ ᱦᱟᱺᱰᱤ ᱯᱟᱹᱣᱨᱟᱹ ᱫᱚ ᱵᱮᱥ ᱡᱤᱱᱤᱥ ᱫᱚ ᱵᱟᱝ ᱠᱟᱱᱟ ᱟᱨ ᱧᱩ ᱵᱚᱱ ᱜᱟᱱ ᱠᱷᱟᱱ ᱫᱚ ᱨᱟᱱ ᱞᱮᱠᱟᱱ ᱡᱤᱱᱤᱥ ᱠᱟᱱᱟ ᱟᱨ ᱧᱩ ᱵᱟᱵᱚᱱ ᱜᱟᱱ ᱠᱷᱟᱱ ᱫᱚ ᱦᱟᱺᱰᱤ ᱯᱟᱹᱣᱨᱟᱹ ᱫᱚ ᱠᱷᱟᱨᱟᱯ ᱡᱤᱱᱤᱥ ᱠᱟᱱᱟ ᱟᱨ ᱡᱷᱚᱛᱚ ᱦᱚᱲ ᱜᱤᱧ ᱢᱮᱛᱟᱵᱚᱱ ᱠᱟᱱᱟ ᱟᱵᱚ ᱦᱟᱺᱰᱤ ᱯᱟᱹᱣᱨᱟᱹ ᱫᱚ ᱰᱷᱮᱨ ᱵᱟᱵᱚᱱ ᱧᱩᱭᱟ ᱨᱳᱜᱽ ᱵᱮᱢᱟᱨ ᱫᱚ ᱵᱟᱵᱚᱱ ᱦᱟᱸᱜ ᱵᱚᱱ ᱟᱹᱜᱩᱭᱟ ᱟᱨ ᱡᱷᱚᱛᱚ ᱦᱚᱲ ᱜᱮ ᱵᱮᱥ ᱨᱮᱵᱚᱱ ᱛᱟᱦᱮᱱᱟ ᱦᱟᱺᱰᱤ ᱯᱟᱹᱣᱨᱟᱹ ᱧᱩ ᱫᱚᱵᱚᱱ ᱵᱟᱹᱜᱤᱭᱟ ᱡᱷᱚᱛᱚ ᱦᱚᱲᱜᱮ ᱟᱨ ᱦᱟᱺᱰᱤ ᱢᱟ ᱚᱲᱟᱜ ᱨᱮᱵᱚᱱ ᱫᱚᱦᱚᱭ ᱜᱮᱭᱟ ᱟᱨ ᱦᱟᱺᱰᱤ ᱫᱚ ᱛᱟᱵᱚᱱ ᱵᱚᱸᱜᱟ ᱵᱩᱨᱩ ᱨᱮ ᱞᱟᱹᱠᱛᱤᱜᱼᱟ ᱟᱫᱚ ᱵᱚᱸᱜᱟ ᱵᱩᱨᱩ ᱦᱤᱸᱥᱟᱹᱵᱽ ᱟᱵᱚ ᱦᱚᱸ ᱤᱱᱠᱟᱹ ᱫᱷᱟᱨᱟ ᱜᱮᱵᱚᱱ ᱧᱩᱭ ᱠᱷᱟᱱ ᱫᱚ ᱟᱵᱚᱣᱟᱜ ᱦᱚᱲᱢᱚ ᱠᱚ ᱥᱩᱥᱛᱷᱚ ᱛᱟᱦᱮᱱᱟ ᱱᱟᱜ ᱛᱟᱵᱚᱱ ᱟᱨ ᱵᱮᱥ ᱫᱷᱟᱨᱟ ᱵᱚᱱ ᱛᱟᱦᱮᱱᱟ ᱟᱨ ᱡᱩᱫᱤ ᱯᱟᱹᱣᱨᱟᱹ ᱠᱚᱵᱚᱱ ᱧᱩᱭᱟ ᱚᱱᱠᱟ ᱫᱮᱥᱤ ᱯᱟᱹᱣᱨᱟᱹ ᱠᱚ ᱤᱝᱞᱤᱥ ᱯᱟᱹᱨᱣᱟᱹ ᱠᱚ ᱚᱱᱟ ᱠᱚ ᱧᱩ ᱞᱮᱠᱷᱟᱱ ᱫᱚ ᱟᱵᱚᱣᱟᱜ ᱦᱚᱲᱢᱚ ᱨᱮ ᱟᱭᱢᱟ ᱨᱚᱠᱚᱢ ᱨᱳᱜᱽ ᱵᱮᱢᱟᱨ ᱠᱚ ᱦᱤᱡᱩᱜᱼᱟ ᱟᱨ ᱨᱳᱜᱽ ᱵᱮᱢᱟᱨ ᱦᱮᱡ ᱞᱮᱠᱷᱟᱱ ᱫᱚ ᱟᱵᱚ ᱵᱟᱧᱪᱟᱜ ᱞᱟᱹᱜᱤᱫ ᱛᱮᱫᱚ ᱟᱹᱰᱤ ᱢᱩᱥᱠᱤᱞ ᱫᱷᱟᱨᱟ ᱜᱮᱭᱟ ᱱᱟᱜ ᱟᱨ ᱵᱟᱵᱚᱱ ᱵᱟᱧᱪᱟᱜᱼᱟ ᱚᱱᱟ ᱤᱫᱤ ᱛᱤᱧ ᱢᱮᱱᱮᱜᱼᱟ ᱤᱧ ᱫᱚ ᱦᱟᱺᱰᱤ ᱯᱟᱹᱣᱨᱟᱹ ᱫᱚ ᱵᱟᱹᱜᱤᱭᱟ ᱵᱚᱱ ᱵᱟᱵᱚᱱ ᱧᱩᱭᱟ ᱟᱨ ᱡᱷᱚᱛᱚ ᱦᱚᱲ ᱴᱷᱮᱱ ᱜᱤᱧ ᱱᱮᱦᱚᱨᱚᱜ ᱠᱟᱱᱟ ᱦᱟᱺᱰᱤ ᱯᱟᱹᱣᱨᱟᱹ ᱫᱚ ᱟᱞᱚᱯᱮ ᱧᱩᱭᱟ ᱟᱨ ᱧᱩᱭ ᱠᱷᱟᱱ ᱫᱚᱯᱮ ᱨᱟᱱ ᱞᱮᱠᱟ ᱧᱩᱭ ᱯᱮ ᱧᱩ ᱜᱟᱱ ᱯᱮ ᱟᱨ ᱡᱷᱚᱛᱚ ᱦᱚᱲ ᱜᱮ ᱵᱮᱥ ᱨᱮᱜᱮ ᱱᱟᱜ ᱛᱟᱵᱚᱱ ᱛᱟᱦᱮᱱ ᱯᱮ